ᱟᱭᱢᱟᱫᱤᱱ ᱞᱟᱦᱟᱨᱮ ᱢᱤᱫᱴᱮᱡ ᱵᱚᱜᱤᱛᱮᱭ ᱫᱟᱜ ᱮᱫᱟᱛᱚ ᱟᱭᱢᱟᱫᱤᱱ ᱞᱟᱦᱟᱠᱷᱚᱡ ᱜᱤ ᱠᱟᱹᱢᱤ ᱵᱟᱲᱟᱠᱮᱫᱟ ᱠᱟᱹᱢᱤ ᱵᱟᱲᱟᱠᱟᱛᱮᱜ ᱯᱚᱭᱥᱟ ᱠᱩᱧ ᱡᱚᱜᱟᱲ ᱠᱮᱫᱟ ᱵᱟᱲᱟ ᱠᱮᱫᱟ ᱟᱫᱚᱧ ᱵᱩᱡᱷᱟᱹᱣ ᱠᱮᱫᱟ ᱡᱮ ᱱᱚᱠᱟᱭ ᱫᱟᱜ ᱮᱫᱟ ᱛᱟᱦᱚᱞᱮ ᱰᱷᱮᱨ ᱰᱷᱮᱨᱜᱤ ᱫᱚᱨᱠᱟᱨᱟ ᱪᱷᱟᱛᱟᱨ ᱜᱤ ᱪᱷᱟᱛᱟᱨ ᱜᱤᱧ ᱠᱤᱨᱤᱧᱟ ᱚᱱᱟᱩᱤᱭᱟᱹᱛᱮ ᱯᱚᱭᱥᱟ ᱦᱚᱱ ᱵᱟᱹᱧ ᱨᱟᱹᱯᱩᱛᱮᱫ ᱛᱟᱦᱮᱸᱫ ᱟ ᱟᱫᱚ ᱢᱤᱫ ᱫᱤᱱ ᱫᱚᱧ ᱪᱟᱞᱟᱣᱮᱱᱟ ᱟᱫᱚ ᱜᱚᱴᱟᱧ ᱥᱮᱸᱫᱽᱨᱟᱵᱟᱲᱟ ᱠᱮᱫᱟ ᱫᱚᱠᱟᱱ ᱚᱠᱟᱫᱚᱠᱟᱱ ᱠᱚᱨᱮ ᱥᱩᱵᱷᱤᱛᱟᱧ ᱧᱟᱢᱟ ᱟᱫᱚ ᱢᱤᱫᱴᱮᱡ ᱫᱚᱠᱟᱱᱤᱧ ᱥᱮᱸᱫᱽᱨᱟ ᱧᱟᱢ ᱠᱮᱫᱟ ᱟᱫᱚ ᱚᱱᱟ ᱫᱚᱠᱟᱱ ᱨᱮᱧ ᱵᱟᱪᱷᱟᱣ ᱵᱟᱪᱷᱟᱣᱛᱮ ᱢᱤᱫᱴᱮᱡ ᱪᱷᱟᱛᱟᱨᱤᱧ ᱠᱩᱥᱤᱭᱮᱱᱟ ᱟᱫᱚ ᱚᱱᱟ ᱠᱩᱥᱤ ᱠᱟᱛᱮᱫ ᱛᱚᱠᱷᱚᱱ ᱢᱟ ᱢᱚᱪᱜᱤᱧ ᱧᱮᱞᱠᱮᱫ ᱟᱫᱚ ᱦᱮᱡ ᱠᱟᱛᱮᱧ ᱵᱮᱵᱚᱦᱟᱨ ᱠᱮᱫ ᱚᱱᱟ ᱪᱷᱟᱛᱟᱨ ᱢᱟ ᱠᱚᱫᱤᱱ ᱨᱮᱜᱤ ᱚᱱᱟ ᱯᱟᱸᱡᱨᱟᱠᱩ ᱪᱮᱠᱟᱪᱚ ᱨᱟᱹᱯᱩᱫ ᱮᱱ ᱰᱟᱸᱰᱚᱢ ᱦᱚ ᱪᱮᱠᱟ ᱪᱚ ᱰᱷᱤᱞ ᱪᱟᱵᱟᱭᱮᱱ ᱟᱫᱚ ᱚᱱᱟ ᱪᱷᱟᱛᱟᱨ ᱢᱟ ᱠᱚᱫᱤᱱ ᱨᱮᱜᱤ ᱪᱮᱠᱟᱪᱚ ᱡᱷᱟᱝᱠᱟ ᱡᱷᱟᱹᱣᱟᱹᱭᱮᱱ ᱚᱱᱟ ᱡᱤᱱᱤᱥ ᱫᱚ ᱟᱫᱚ ᱚᱱᱟ ᱫᱚᱠᱟᱱ ᱨᱮᱫᱚ ᱡᱤᱱᱤᱥ ᱠᱚᱫᱚ ᱵᱟᱹᱧ ᱦᱟᱛᱟᱣ ᱵᱟᱲᱟᱭᱟ